ᱟᱛᱳ ᱨᱮ ᱢᱤᱫᱴᱮᱡ ᱵᱮᱵᱽᱥᱟ ᱛᱟᱦᱮᱸ ᱞᱮᱱᱠᱷᱟᱡ ᱵᱮᱵᱽᱥᱟ ᱵᱚᱞᱛᱮ ᱢᱤᱫᱴᱮᱡ ᱫᱳᱠᱟᱱ ᱴᱚᱠᱟᱱ ᱟᱨᱠᱤ ᱡᱮ ᱱᱤᱭᱟᱹ ᱫᱚᱠᱟᱱ ᱡᱮ ᱟᱛᱳ ᱠᱷᱚᱡ ᱢᱟᱨᱠᱮᱴ ᱠᱤ ᱵᱟᱡᱟᱨ ᱟᱹᱰᱤ ᱡᱷᱟᱹᱞ ᱪᱟᱞᱟᱜ ᱞᱟᱜᱟᱣ ᱵᱚᱱ ᱠᱟᱱᱟ ᱦᱟᱹᱴᱭᱟᱹ ᱟᱫᱚ ᱚᱱᱟᱜᱤᱧ ᱢᱮᱱᱮᱫᱟ ᱡᱩᱫᱤ ᱟᱛᱳ ᱯᱟᱥᱮᱨᱮ ᱢᱤᱫᱴᱮᱡ ᱯᱷᱟᱠᱟ ᱢᱟᱴᱷ ᱢᱮᱱᱟᱜᱼᱟ ᱚᱸᱰᱮ ᱡᱩᱫᱤ ᱵᱚᱱ ᱢᱟᱨᱠᱮᱴ ᱵᱚᱱ ᱵᱮᱱᱟᱣ ᱦᱚᱪᱚ ᱞᱮᱠᱷᱟᱡ ᱫᱚ ᱵᱟᱛᱨᱟᱣ ᱠᱚᱜ ᱠᱮᱭᱟ ᱥᱮ ᱵᱟᱝ ᱛᱚ ᱟᱛᱳ ᱨᱮᱱ ᱦᱚᱲ ᱚᱱᱟᱜᱮ ᱢᱮᱛᱟᱣ ᱠᱚ ᱦᱩᱭᱩᱜᱼᱟ ᱡᱮ ᱟᱹᱰᱤ ᱡᱷᱟᱹᱞ ᱵᱟᱡᱟᱨ ᱪᱟᱞᱟᱜ ᱦᱩᱭᱩᱜ ᱠᱟᱱ ᱛᱟᱵᱳᱱᱟ ᱥᱮ ᱢᱤᱫᱴᱮᱱ ᱵᱮᱵᱽᱥᱟ ᱠᱷᱩᱞᱟᱹᱣ ᱯᱮ ᱟᱯᱮ ᱦᱚᱸ ᱟᱯᱟᱱ ᱟᱹᱯᱤᱱ ᱯᱚᱭᱥᱟ ᱵᱚᱱ ᱠᱷᱩᱞᱟᱹᱣᱟ ᱚᱠᱚᱭ ᱩᱛᱩ ᱛᱮᱱᱟᱜ ᱚᱠᱚᱭ ᱡᱤᱞ ᱚᱠᱚᱭ ᱫᱚ ᱢᱟᱱᱮ ᱱᱩᱭ ᱡᱚᱢᱟᱜ ᱟᱨᱠᱤ ᱚᱱᱟᱜᱮ ᱛᱟᱨᱯᱚᱨᱮ ᱱᱚᱣᱟᱜᱮ ᱟᱨᱠᱤ ᱟᱨ ᱥᱩᱵᱤᱫᱟ ᱞᱟᱹᱜᱤᱫ ᱜᱮ ᱦᱩᱭᱩᱜᱼᱟ ᱛᱚ ᱱᱚᱣᱟᱜᱮᱧ ᱢᱮᱱ ᱮᱫᱟ ᱵᱟᱠᱷᱟᱡ ᱫᱚ ᱮᱱᱛᱮᱜ ᱟᱵᱚ ᱫᱚ ᱟᱹᱰᱤ ᱟᱸᱴ ᱠᱟᱹᱢᱤ ᱵᱚᱱ ᱡᱷᱟᱹᱞᱟᱜ ᱠᱟᱱᱟ ᱥᱮ ᱚᱱᱟ ᱞᱟᱹᱜᱤᱫ ᱜᱤᱧ ᱢᱮᱱ ᱮᱫᱟ ᱟᱨᱠᱤ ᱡᱚᱛᱚ ᱦᱚᱲᱟᱜ ᱥᱩᱵᱤᱫᱷᱟ ᱦᱩᱭᱩᱜ ᱞᱟᱹᱜᱤᱫ ᱟᱛᱳ ᱠᱚᱨᱮᱱ ᱦᱚᱲ ᱡᱩᱫᱤ ᱡᱟᱦᱟᱸᱭ ᱠᱚ ᱟᱯᱟᱱ ᱟᱹᱯᱤᱱ ᱠᱚ ᱵᱮᱵᱽᱥᱟ ᱞᱮᱠᱷᱟᱡ ᱛᱚ ᱱᱤᱡᱮᱨ ᱛᱮ ᱢᱟᱱᱮ ᱠᱚ ᱛᱤᱸᱜᱩ ᱠᱮᱴᱮᱡᱚᱜᱼᱟ ᱛᱚᱵᱮ ᱨᱮᱸᱜᱮᱡ ᱚᱠᱚᱭ ᱦᱚᱸ ᱵᱟᱠᱚ ᱛᱟᱦᱮᱱᱟ ᱚᱱᱟᱛᱤᱧ ᱢᱮᱱᱫᱟ ᱡᱮ ᱟᱯᱟᱱ ᱟᱹᱯᱤᱱ ᱵᱮᱵᱽᱥᱟ ᱵᱚᱱ ᱮᱦᱚᱵᱟ ᱚᱠᱚᱭ ᱩᱛᱩ ᱛᱮᱱᱟᱜ ᱟᱹᱠᱷᱨᱤᱧ ᱚᱠᱚᱭ ᱪᱟᱣᱞᱮ ᱚᱠᱚᱭ ᱫᱚ ᱥᱩᱱᱩᱢ ᱚᱠᱚᱭ ᱫᱚ ᱪᱮᱫ ᱠᱚᱪᱚᱝ ᱠᱷᱟᱺᱰᱤ ᱟᱝᱨᱚᱵᱽ ᱫᱚᱠᱟᱱ ᱚᱠᱚᱭ ᱫᱚ ᱡᱤᱞ ᱚᱠᱚᱭ ᱫᱚ ᱪᱮᱫ ᱠᱚᱪᱚᱝ ᱚᱱᱟ ᱚᱱᱟ ᱛᱮ ᱟᱨᱠᱤ ᱱᱚᱣᱟ ᱫᱚ ᱦᱩᱭᱩᱜ ᱠᱟᱱᱟ ᱜᱟᱞᱢᱟᱨᱟᱜ ᱟᱵᱚᱱ ᱡᱚᱛᱚ ᱦᱚᱲ ᱛᱚ ᱚᱱᱟᱜᱤᱧ ᱢᱮᱱ ᱮᱫᱟ ᱡᱚᱛᱚᱦᱚᱲ ᱵᱚᱱ ᱞᱟᱹᱭ ᱵᱟᱲᱟᱣ ᱠᱚᱣᱟ ᱟᱛᱳ ᱨᱮᱱ ᱦᱚᱲ ᱟᱨ ᱯᱟᱥᱮᱨ ᱴᱚᱞᱟ ᱠᱚᱨᱮᱱ ᱦᱚᱸ ᱩᱱᱠᱩ ᱦᱚᱸ ᱡᱟᱛᱮ ᱠᱚ ᱥᱩᱨᱩᱜ ᱡᱚᱛᱚ ᱠᱤᱪᱷᱩ ᱠᱤᱨᱤᱧ ᱟᱹᱠᱷᱨᱤᱧ ᱡᱟᱦᱟᱱᱟᱜ ᱯᱚᱭᱥᱟ ᱴᱟᱠᱟ ᱠᱚᱢᱟᱣ ᱮᱱ ᱠᱷᱟᱡ ᱫᱚ ᱚᱠᱟᱴᱟᱜ ᱵᱤᱨᱤᱫ ᱦᱩᱭᱩᱜᱼᱟ ᱚᱠᱚᱭ ᱫᱚ ᱡᱚᱱᱰᱨᱟ ᱠᱟᱴᱟ ᱥᱮ ᱦᱳᱲᱳ ᱠᱟᱴᱟ ᱦᱚᱸ ᱱᱚᱰᱮ ᱟᱹᱠᱷᱨᱤᱧ ᱠᱟᱛᱮ ᱯᱚᱭᱥᱟ ᱴᱟᱠᱟ ᱦᱩᱭ ᱠᱟᱛᱮ ᱚᱠᱚᱭᱫᱚ ᱵᱮᱵᱽᱥᱟᱭᱟᱯᱮ ᱚᱠᱚᱭ ᱫᱚᱯᱮ ᱠᱤᱨᱤᱧᱟ ᱪᱮᱫ ᱠᱚᱪᱚᱝ ᱚᱱᱟ ᱚᱱᱟᱜᱮ ᱟᱨᱠᱤ ᱱᱚᱣᱟᱫᱚ ᱢᱮᱛᱟᱜ ᱵᱚᱱᱟ ᱢᱚᱡᱽ ᱞᱟᱹᱜᱤᱫ ᱜᱮ ᱡᱚᱛᱚ ᱦᱚᱲ ᱜᱮ